ᱟᱞᱮ ᱟᱹᱛᱩ ᱨᱮᱫᱚ ᱟᱞᱮ ᱫᱚ ᱵᱟᱦᱟ ᱯᱚᱨᱚᱵᱽ ᱮᱨᱚᱵ ᱯᱚᱨᱚᱵᱽ ᱥᱚᱦᱚᱨᱟᱭ ᱯᱚᱨᱚᱵᱽ ᱚᱱᱟ ᱠᱚᱞᱮ ᱵᱚᱸᱜᱟᱼᱵᱩᱨᱩᱭᱟ ᱚᱱᱟᱜᱮ ᱟᱞᱮ ᱫᱚ ᱢᱟᱨᱟᱝ ᱯᱚᱨᱚᱵᱽ ᱛᱟᱞᱮ ᱥᱚᱦᱚᱨᱟᱭ ᱨᱮᱫᱚ ᱡᱟᱦᱟᱸ ᱩᱢ ᱠᱷᱚᱱ ᱥᱩᱨᱩ ᱠᱟᱛᱮᱫ ᱢᱩᱪᱟᱹᱫ ᱦᱤᱞᱳᱜ ᱫᱚ ᱦᱩᱭᱩᱜ ᱠᱟᱱᱟ ᱥᱟᱠᱨᱟᱛ ᱩᱢ ᱯᱚᱨᱮᱨ ᱫᱤᱱ ᱫᱚ ᱫᱟᱠᱟᱭ ᱢᱟᱦᱟ ᱤᱱᱟᱹ ᱫᱚᱥᱟᱨ ᱫᱚ ᱠᱷᱩᱱᱴᱟᱹᱣ ᱢᱟᱦᱟ ᱛᱮᱥᱟᱨ ᱫᱚ ᱦᱩᱭᱩᱜ ᱠᱟᱱᱟ ᱡᱟᱞᱮ ᱢᱟᱦᱟ ᱩᱢ ᱛᱮᱥᱟᱨ ᱫᱚ ᱦᱩᱭᱩᱜ ᱠᱟᱱᱟ ᱦᱟᱹᱞᱩ ᱠᱟᱴᱠᱚᱢ ᱛᱟᱨ ᱯᱚᱨᱮᱨ ᱫᱤᱱ ᱫᱚ ᱦᱩᱭᱩᱜ ᱠᱟᱱᱟ ᱥᱟᱠᱨᱟᱛ ᱤᱱᱟᱹᱜ ᱫᱤᱱ ᱛᱮᱜᱮ ᱟᱞᱮ ᱫᱚ ᱟᱞᱮᱭᱟᱜ ᱥᱚᱦᱚᱨᱟᱭ ᱯᱚᱨᱚᱵᱽ ᱢᱩᱪᱟᱹᱫᱚᱜᱼᱟ ᱟᱨ ᱵᱟᱦᱟ ᱯᱚᱨᱚᱵᱽ ᱫᱚ ᱦᱩᱭᱩᱜ ᱠᱟᱱ ᱛᱟᱞᱮᱭᱟ ᱯᱨᱚᱛᱷᱚᱢ ᱦᱤᱞᱳᱜ ᱫᱚ ᱡᱟᱦᱟᱸ ᱢᱟᱱᱮ ᱡᱟᱦᱮᱨ ᱵᱚᱸᱜᱟ ᱫᱟᱵ ᱠᱚ ᱪᱟᱞᱟᱜᱼᱟ ᱟᱹᱛᱩᱨᱮᱱ ᱚᱱᱟᱜᱮ ᱟᱨ ᱤᱱᱟᱹ ᱫᱚᱥᱟᱨ ᱦᱤᱞᱳᱜ ᱫᱚ ᱡᱟᱦᱟᱸ ᱫᱚ ᱠᱷᱤᱪᱩᱲᱤ ᱠᱚ ᱚᱱᱟ ᱡᱚᱛᱚ ᱦᱚᱲ ᱡᱚᱢᱞᱮ ᱪᱟᱞᱟᱜᱼᱟ ᱢᱮᱱᱠᱷᱟᱱ ᱡᱚᱛᱚ ᱦᱚᱲᱜᱮ ᱯᱟᱹᱧᱪᱤ ᱯᱟᱨᱦᱟᱲ ᱵᱟᱸᱫᱮ ᱞᱟᱛᱮᱫ ᱟᱨ ᱡᱟᱦᱟᱸ ᱫᱚ ᱱᱟᱭᱠᱮ ᱵᱟᱵᱟᱭ ᱛᱟᱦᱮᱱ ᱛᱟᱞᱮᱭᱟ ᱯᱩᱡᱟᱹᱭᱟᱭ ᱩᱱᱤᱜᱮᱭ ᱵᱟᱦᱟ ᱵᱟᱦᱟ ᱠᱚᱭ ᱮᱢ ᱠᱟᱛᱮᱫ ᱵᱟᱦᱟ ᱠᱟᱛᱮᱫ ᱮᱱᱠᱷᱟᱱ ᱮᱱᱮᱡ ᱟᱠᱷᱲᱟ ᱠᱚ ᱦᱩᱭ ᱵᱟᱲᱟ ᱠᱟᱛᱮᱫ ᱚᱸᱰᱮᱜᱮ ᱢᱩᱪᱟᱹᱫ ᱫᱚ ᱟᱨ ᱮᱨᱚᱜ ᱫᱚ ᱡᱟᱦᱟᱸ ᱠᱚ ᱢᱮᱛᱟᱫ ᱠᱟᱱ ᱦᱩᱲᱩ ᱜᱮᱫ ᱢᱩᱪᱟᱹᱫ ᱨᱮ ᱡᱟᱦᱟᱸ ᱫᱚ ᱮᱨᱚᱜ ᱫᱚᱠᱚ ᱢᱮᱛᱟᱜᱼᱟ ᱚᱱᱟᱜᱮ ᱮᱨᱚᱜ ᱵᱚᱸᱜᱟ ᱛᱟᱞᱮ ᱫᱚ ᱟᱨ ᱮᱨᱚᱜ ᱨᱮᱫᱚ ᱟᱞᱮ ᱫᱚᱞᱮ ᱵᱚᱸᱜᱟ ᱠᱚᱣᱟ ᱢᱮᱨᱚᱢ ᱱᱤᱭᱟᱹᱜᱮ ᱟᱞᱮᱭᱟᱜ ᱮᱨᱚᱜ ᱵᱚᱸᱜᱟ ᱫᱚ